ᱦᱮᱸ ᱤᱧ ᱯᱮᱱᱴᱤᱝ ᱠᱟᱛᱮ ᱡᱟᱦᱟᱴᱟᱜ ᱜᱤᱯᱷᱴ ᱚᱱᱟ ᱢᱤᱫᱴᱮᱡ ᱟᱹᱰᱤ ᱢᱟᱱᱮ ᱵᱟᱠᱚ ᱢᱮᱱᱟ ᱥᱩᱨ ᱨᱮᱱ ᱜᱟᱛᱮᱧ ᱮᱢᱟᱫᱮ ᱛᱟᱦᱮᱱᱟ ᱟᱨ ᱱᱚᱣᱟ ᱯᱮᱱᱴᱤᱝ ᱵᱮᱱᱟᱣ ᱠᱷᱟᱹᱛᱤᱨ ᱛᱮ ᱥᱟᱹᱨᱤᱜᱮ ᱟᱹᱰᱤ ᱧᱤᱫᱟᱹ ᱡᱟᱸᱜᱟᱣ ᱦᱩᱭ ᱠᱟᱱᱟ ᱟᱹᱰᱤ ᱜᱩᱱᱟᱹᱱ ᱪᱤᱱᱛᱟᱹ ᱢᱟᱱᱮ ᱟᱵᱮᱜᱽ ᱮᱢ ᱠᱟᱛᱮ ᱚᱱᱟ ᱯᱮᱱᱴᱤᱝ ᱫᱚ ᱵᱮᱱᱟᱣ ᱦᱩᱭ ᱞᱮᱱᱟ ᱟᱨ ᱱᱚᱣᱟ ᱯᱮᱱᱴᱤᱝ ᱡᱟᱦᱟᱸ ᱫᱚᱧ ᱵᱮᱱᱟᱣ ᱞᱮᱫᱟ ᱚᱱᱟᱫᱚ ᱤᱧ ᱨᱮᱱ ᱜᱟᱛᱮ ᱠᱚᱲᱟ ᱞᱟᱹᱜᱤᱫ ᱟᱹᱰᱤ ᱫᱤᱱ ᱠᱷᱚᱡ ᱤᱪᱪᱷᱟᱹ ᱛᱟᱦᱮᱸ ᱠᱟᱱᱟ ᱡᱮ ᱡᱟᱦᱟᱸᱭ ᱜᱟᱛᱮ ᱠᱚᱲᱟ ᱢᱮᱱᱟᱭᱟ ᱩᱱᱤ ᱩᱱᱤᱭᱟᱜ ᱡᱚᱱᱢᱚ ᱫᱤᱱ ᱨᱮ ᱱᱚᱣᱟ ᱱᱤᱡᱮᱨ ᱤᱧᱟᱜ ᱛᱤ ᱛᱮ ᱵᱮᱱᱟᱣᱟᱜ ᱯᱮᱱᱴᱤᱝ ᱫᱚᱧ ᱮᱢᱟᱣ ᱟᱭᱟ ᱵᱟ ᱜᱤᱯᱷᱴ ᱟᱭᱟᱧ ᱛᱚ ᱥᱟᱹᱨᱤᱜᱮ ᱛᱤᱥᱦᱚᱸ ᱡᱚᱠᱷᱚᱱ ᱩᱱᱤ ᱱᱚᱣᱟ ᱯᱮᱱᱴᱤᱝ ᱱᱤᱡᱮᱭᱟᱜ ᱛᱤᱛᱮ ᱵᱮᱱᱟᱣ ᱜᱤᱯᱷᱴ ᱡᱚᱠᱷᱚᱱ ᱤᱧ ᱮᱢᱟᱣ ᱫᱮᱭᱟ ᱥᱟᱹᱨᱤᱜᱮ ᱟᱹᱰᱤ ᱜᱟᱱᱮ ᱠᱩᱥᱤ ᱞᱮᱱᱟ ᱛᱚᱠᱷᱚᱱ ᱩᱱᱤ ᱢᱮᱱ ᱞᱮᱫᱼᱟ ᱡᱮ ᱱᱚᱣᱟ ᱯᱮᱱᱴᱤᱝ ᱫᱚ ᱤᱧ ᱴᱷᱮᱡ ᱟᱹᱰᱤᱜᱟᱱ ᱢᱩᱞᱞᱚ ᱵᱟᱱ ᱜᱮᱭᱟ ᱡᱟᱦᱟᱸ ᱠᱤᱨᱤᱧ ᱠᱷᱚᱱᱟᱜ ᱱᱚᱣᱟ ᱛᱤᱛᱮ ᱵᱮᱱᱟᱣ ᱫᱚ ᱟᱹᱰᱤ ᱢᱩᱞᱞᱚ ᱫᱚᱦᱚ ᱠᱮᱫᱟ